ᱟᱵᱚᱣᱟᱜ ᱵᱷᱟᱨᱚᱛ ᱫᱤᱥᱚᱢ ᱨᱮᱭᱟᱜ ᱯᱷᱩᱨᱜᱟᱹᱞ ᱟᱱᱫᱳᱞᱚᱱ ᱞᱟᱹᱜᱤᱫ ᱛᱮ ᱵᱟᱵᱟ ᱛᱤᱞᱠᱟᱹ ᱢᱟᱹᱡᱷᱤ ᱛᱟᱠᱚ ᱠᱚ ᱞᱟᱹᱲᱦᱟᱹᱭ ᱞᱮᱱ ᱛᱟᱦᱮᱸᱫ ᱠᱟᱱᱟ ᱧᱩᱛᱩᱢᱟᱱ ᱜᱷᱚᱴᱱᱟ ᱫᱚ ᱦᱩᱭᱩᱜ ᱠᱟᱱᱟ ᱢᱤᱫᱴᱟᱝ ᱵᱨᱤᱴᱤᱥ

ᱟᱜᱚᱥᱴ ᱠᱞᱤᱵᱽ ᱞᱮᱱᱰ ᱥᱟᱦᱮᱵᱽ ᱮ ᱛᱩᱧ ᱜᱚᱡ ᱞᱮᱫᱮ ᱛᱟᱦᱮᱸ ᱠᱟᱱᱟ